ᱟᱵᱚ ᱟᱛᱳ ᱨᱮᱱ ᱠᱟᱹᱴᱤᱡ ᱠᱟᱹᱴᱤᱡ ᱵᱟᱹᱵᱩ ᱛᱟᱠᱚ ᱫᱚ ᱡᱟᱦᱟᱸ ᱪᱟᱥ ᱠᱟᱹᱢᱤ ᱥᱮᱬᱟ ᱱᱚᱣᱟ ᱫᱚ ᱟᱡ ᱵᱟᱵᱟ ᱥᱟᱶᱛᱮ ᱱᱟᱦᱮᱞ ᱥᱤᱭᱳᱜ ᱮ ᱪᱟᱞᱟᱣ ᱞᱮᱱᱠᱷᱟᱱ ᱚᱸᱰᱮ ᱠᱷᱚᱱᱟᱜ ᱜᱮ ᱪᱟᱥ ᱠᱟᱹᱢᱤ ᱫᱚᱭ ᱥᱮᱬᱟᱭᱟ ᱡᱮᱢᱚᱱ ᱪᱮᱫ ᱞᱮᱠᱟ ᱠᱟᱛᱮᱜ ᱱᱟᱦᱮᱞ ᱠᱚ ᱡᱚᱲᱟᱣᱟ ᱚᱠᱟ ᱥᱮᱫ ᱛᱮᱠᱚ ᱟᱛᱨᱮᱭᱟ ᱱᱚᱣᱟ ᱠᱚᱦᱚᱸ ᱥᱮᱬᱟᱭᱟ ᱟᱨ ᱡᱤᱭᱟᱹᱞᱤ ᱟᱹᱥᱩᱞ ᱡᱤᱭᱟᱹᱞᱤ ᱟᱥᱩᱞ ᱫᱚ ᱡᱮᱢᱚᱱ ᱟᱵᱚ ᱥᱟᱱᱟᱢ ᱦᱚᱲᱟᱜ ᱚᱲᱟᱜ ᱨᱮᱜᱮ ᱥᱤᱢ ᱢᱮᱨᱚᱢ ᱰᱟᱝᱨᱤ ᱥᱟᱱᱟᱢ ᱠᱚᱜᱮ ᱦᱮᱱᱟᱜ ᱠᱚᱣᱟ ᱛᱚ ᱱᱚᱣᱟ ᱦᱚᱸ ᱟᱵᱚ ᱚᱲᱟᱜᱨᱮ ᱟᱵᱚ ᱨᱮᱱ ᱟᱭᱳᱼᱵᱟᱵᱟ ᱪᱮᱫ ᱞᱮᱠᱟ ᱠᱚ ᱢᱟᱱᱮ ᱦᱮᱯᱟ ᱡᱚᱛ ᱠᱚᱣᱟ ᱱᱚᱣᱟ ᱠᱚ ᱧᱮᱞ ᱠᱟᱛᱮᱜ ᱜᱮ ᱟᱵᱚ ᱦᱚᱸ ᱡᱤᱭᱟᱹᱞᱤ ᱟᱹᱥᱩᱞ ᱫᱚᱵᱚᱱ ᱥᱮᱬᱟ ᱫᱟᱲᱮᱭᱟᱜᱼᱟ ᱟᱨ ᱱᱤᱭᱟᱹ ᱵᱟᱫᱮ ᱦᱚᱸ ᱟᱨᱦᱚᱸ ᱡᱟᱦᱟᱸᱭ ᱟᱛᱳᱨᱮᱱ ᱢᱟᱨᱟᱝᱵᱟ ᱥᱮ ᱫᱟᱫᱟ ᱛᱟᱠᱚ ᱡᱟᱦᱟᱸ ᱫᱚ ᱠᱟᱴᱷ ᱢᱤᱥᱛᱤᱨᱤ ᱠᱚᱠᱚ ᱠᱟᱹᱢᱤ ᱠᱟᱱᱟ ᱛᱚ ᱩᱱᱠᱩ ᱥᱟᱶᱛᱮ ᱪᱟᱞᱟᱣ ᱞᱮᱱᱠᱷᱟᱱ ᱟᱹᱰᱤ ᱟᱭᱢᱟ ᱞᱮᱠᱟᱱ ᱠᱟᱹᱢᱤ ᱜᱮᱠᱚ ᱥᱮᱬᱟᱭᱟ ᱡᱮᱢᱚᱱ ᱠᱟᱴᱷᱛᱮ ᱪᱮᱫ ᱞᱮᱠᱟ ᱠᱟᱛᱮᱜ ᱩᱜ ᱢᱟᱹᱪᱤ ᱵᱮᱱᱟᱜ ᱠᱟᱱᱟ ᱯᱟᱞᱚᱝᱠᱷᱚ ᱵᱮᱱᱟᱜ ᱠᱟᱱᱟ ᱱᱚᱣᱟ ᱠᱚᱦᱚᱸ ᱠᱚ ᱥᱮᱬᱟ ᱫᱟᱲᱮᱭᱟᱜᱼᱟ ᱛᱚ ᱱᱚᱣᱟ ᱠᱚᱫᱚ ᱱᱚᱣᱟ ᱠᱚ ᱠᱟᱹᱢᱤ ᱥᱮᱬᱟ ᱞᱟᱹᱜᱤᱫ ᱛᱮᱫᱚ ᱟᱵᱚ ᱨᱮᱱ ᱠᱟᱹᱴᱤᱡ ᱠᱟᱹᱴᱤᱡ ᱵᱟᱹᱵᱩ ᱛᱟᱠᱚ ᱫᱚ ᱢᱟᱨᱟᱝ ᱦᱚᱲ ᱥᱟᱶ ᱛᱮᱠᱚ ᱢᱟᱱᱮ ᱜᱟᱛᱮ ᱞᱮᱱᱠᱷᱟᱱ ᱥᱮ ᱪᱟᱞᱟᱣ ᱞᱮᱱᱠᱷᱟᱱᱜᱮ ᱠᱚ ᱥᱮᱬᱟ ᱫᱟᱲᱮᱭᱟᱜᱼᱟ ᱟᱨ ᱡᱟᱦᱟᱸ ᱫᱚ ᱢᱟᱱᱮ ᱠᱟᱹᱴᱤᱡ ᱧᱚᱜ ᱵᱮᱯᱟᱨ ᱚᱱᱟ ᱫᱚ ᱡᱮᱢᱚᱱ ᱯᱳᱞᱴᱤᱨᱤ ᱯᱷᱟᱨᱢ ᱠᱚ ᱵᱮᱱᱟᱣ ᱞᱮᱠᱷᱟᱱ ᱜᱮ ᱚᱸᱰᱮ ᱠᱷᱚᱱᱟᱜ ᱦᱚᱸ ᱩᱱᱠᱩ ᱯᱚᱞᱴᱤᱨᱤ ᱟᱹᱥᱩᱞ ᱠᱟᱛᱮᱜ ᱟᱹᱰᱤ ᱞᱮᱠᱟᱱ ᱟᱹᱰᱤ ᱟᱭᱢᱟ ᱠᱟᱹᱣᱰᱤ ᱠᱚ ᱩᱯᱟᱹᱭ ᱫᱟᱲᱮᱭᱟᱜᱼᱟ ᱛᱚ ᱦᱚᱜᱼᱚᱭ ᱱᱚᱣᱟ ᱠᱚᱫᱚ ᱟᱵᱚᱨᱮᱱ ᱵᱟᱹᱵᱩ ᱛᱟᱠᱚ ᱫᱚ ᱟᱹᱰᱤ ᱥᱚᱦᱞᱮ ᱛᱮᱠᱚ ᱥᱮᱬᱟ ᱫᱟᱲᱮᱭᱟᱜᱼᱟ ᱟᱨᱦᱚᱸ ᱤᱱᱟᱹ ᱪᱷᱟᱲᱟ ᱡᱮᱢᱚᱱ ᱮᱸᱜ ᱜᱟᱹᱭ ᱠᱚ ᱡᱚᱫᱤ ᱡᱟᱹᱥᱛᱤ ᱢᱟᱱᱮ ᱧᱚᱜ ᱵᱚᱱ ᱫᱚᱦᱚ ᱠᱚᱣᱟ ᱛᱚ ᱩᱱ ᱩᱱᱠᱩ ᱜᱟᱹᱭᱟᱜ ᱛᱚᱣᱟ ᱟᱠᱷᱨᱤᱧ ᱠᱟᱛᱮᱜ ᱨᱮᱦᱚᱸ ᱟᱹᱰᱤᱜᱟᱱ ᱠᱟᱹᱣᱰᱤ ᱵᱚᱱ ᱩᱯᱟᱹᱭ ᱫᱟᱲᱮᱭᱟᱜᱼᱟ ᱱᱚᱣᱟ ᱠᱚ ᱥᱟᱱᱟᱢᱟᱜ ᱜᱮ ᱟᱵᱚ ᱫᱚ ᱟᱵᱚ ᱨᱮᱱ ᱭᱩ ᱵᱟᱵᱟ ᱛᱟᱠᱚ ᱴᱷᱮᱱ ᱠᱷᱚᱱᱟᱜ ᱜᱮᱵᱚᱱ ᱥᱮᱬᱟ ᱫᱟᱲᱮᱭᱟᱜᱼᱟ